ᱟᱵᱚ ᱜᱷᱟᱨᱚᱸᱡᱽ ᱨᱮ ᱢᱤᱫ ᱛᱤᱨᱞᱟᱹ ᱟᱨ ᱢᱤᱫ ᱠᱚᱲᱟ ᱜᱤᱫᱽᱨᱟᱹ ᱟᱜ ᱮᱱᱮᱢ ᱫᱚ ᱟᱹᱰᱤ ᱚᱥᱟᱢᱵᱷᱮᱲ ᱜᱮᱭᱟ ᱥᱮ ᱟᱹᱰᱤ ᱥᱟᱝᱜᱮ ᱜᱮᱭᱟ ᱟᱵᱚ ᱜᱷᱟᱨᱚᱸᱡᱽ ᱨᱮ ᱢᱤᱫ ᱠᱚᱲᱟ ᱟᱨ ᱢᱤᱫ ᱠᱩᱲᱤ ᱜᱷᱟᱨᱚᱸᱡᱽ ᱨᱮᱱᱟᱜ ᱠᱟᱹᱢᱤ ᱠᱚᱠᱤᱱ ᱦᱟᱹᱴᱤᱧ ᱡᱚᱱᱟᱜᱼᱟ ᱡᱮᱞᱮᱠᱟ ᱠᱚᱲᱟ ᱜᱤᱫᱽᱨᱟᱹ ᱠᱚᱫᱚ ᱡᱚᱜ ᱨᱟᱪᱟ ᱥᱮ ᱜᱤᱛᱤᱞ ᱜᱟᱥᱟᱣ ᱚᱱᱟ ᱠᱚᱫᱚ ᱵᱟᱠᱚ ᱠᱟᱹᱢᱤᱭᱟ ᱱᱚᱣᱟ ᱠᱚᱫᱚ ᱛᱤᱨᱞᱟᱹ ᱠᱚᱣᱟᱜ ᱠᱟᱹᱢᱤ ᱠᱩᱲᱤ ᱠᱩᱲᱤ ᱜᱤᱫᱽᱨᱟᱹ ᱥᱮ ᱢᱤᱫᱴᱮᱱ ᱛᱤᱨᱞᱟᱹ ᱦᱚᱯᱚᱱ ᱫᱚ ᱚᱲᱟᱜ ᱫᱩᱣᱟᱹᱨ ᱨᱮᱱᱟᱜ ᱥᱟᱱᱟᱢ ᱞᱮᱠᱟᱱ ᱠᱟᱹᱢᱤ ᱡᱚᱜ ᱜᱤᱰᱤ ᱜᱤᱛᱤᱞ ᱜᱷᱟᱥᱟᱣ ᱤᱥᱤᱱ ᱵᱟᱥᱟᱝ ᱚᱱᱟ ᱥᱟᱶᱛᱮ ᱚᱞᱚᱜ ᱯᱟᱲᱦᱟᱣ ᱜᱷᱟᱨᱚᱸᱡᱽ ᱨᱮᱱᱟᱜ ᱡᱟ ᱡᱟᱵᱳᱛᱤ ᱥᱚᱝᱥᱟᱨ ᱨᱮᱱᱟᱜ ᱠᱟᱹᱢᱤ ᱠᱚ ᱥᱚᱝᱥᱟᱨ ᱪᱮᱫ ᱮᱠᱟᱛᱮ ᱪᱟᱞᱟᱜ ᱠᱟᱱᱟ ᱧᱮᱞ ᱥᱟᱢᱴᱟᱣ ᱧᱮᱞ ᱥᱟᱢᱴᱟᱣ ᱚᱱᱟᱜᱮ ᱟᱨ ᱢᱤᱫ ᱠᱚᱲᱟ ᱜᱤᱫᱽᱨᱟᱹ ᱟᱜ ᱠᱟᱹᱢᱤ ᱫᱚ ᱠᱚᱲᱟ ᱜᱤᱫᱽᱨᱟᱹ ᱡᱮᱢᱚᱱ ᱜᱤᱛᱤᱞ ᱜᱟᱥᱟᱣ ᱡᱚᱜ ᱨᱟᱪᱟ ᱵᱟᱭ ᱠᱟᱹᱢᱤᱭᱟ ᱚᱱᱠᱟᱜᱮ ᱩᱱᱤᱭᱟᱜ ᱦᱚᱸ ᱟᱞᱟᱫᱟ ᱠᱟᱹᱢᱤ ᱦᱮᱱᱟᱜ ᱛᱟᱭᱟ ᱡᱮᱞᱮᱠᱟ ᱵᱟᱹᱫ ᱠᱷᱮᱛ ᱨᱮ ᱥᱤᱭᱳᱜ ᱥᱤᱭᱳᱜ ᱪᱟᱞᱟᱜ ᱟᱨ ᱵᱟᱝᱠᱷᱟᱱ ᱡᱟᱦᱟᱱ ᱵᱮᱵᱽᱥᱟ ᱵᱟᱱᱤᱡᱡᱚ ᱜᱮ ᱚᱱᱟ ᱥᱟᱶᱛᱮ ᱚᱞᱚᱜ ᱜᱤᱫᱽᱨᱟᱹ ᱫᱚ ᱚᱞᱚᱜ ᱯᱟᱲᱦᱟᱣ ᱠᱤᱢᱵᱟ ᱤᱱᱠᱟᱹ ᱟᱹᱰᱤ ᱟᱭᱢᱟ ᱠᱟᱹᱢᱤ ᱴᱟᱠᱟ ᱟᱨᱡᱟᱣ ᱟᱜᱩ ᱟᱨᱡᱟᱣ ᱟᱹᱜᱩ ᱠᱟᱛᱮᱫ ᱚᱲᱟᱜ ᱨᱮᱱᱟᱜ ᱥᱚᱝᱥᱟᱨ ᱪᱟᱞᱟᱣ ᱠᱚ ᱪᱮᱫᱞᱮᱠᱟ ᱠᱟᱛᱮᱫ ᱟᱭᱤᱡ ᱮᱨᱟ ᱥᱮ ᱟᱡᱨᱮᱱ ᱜᱤᱫᱽᱨᱟᱹ ᱯᱤᱫᱽᱨᱟᱹ ᱠᱚ ᱧᱮᱞ ᱥᱟᱢᱴᱟᱣ ᱚᱱᱟ ᱠᱚᱜᱮ ᱟᱭᱟᱜ ᱫᱟᱭᱤᱛᱛᱚ ᱟᱨ ᱡᱩᱫᱤ ᱚᱲᱟᱜ ᱨᱤᱱᱤᱡ ᱢᱟᱨᱟᱝ ᱠᱚᱲᱟ ᱜᱤᱫᱽᱨᱟᱹ ᱠᱟᱱ ᱠᱷᱟᱱᱮ ᱟᱠᱚᱨᱮᱱ ᱦᱚᱯᱚᱱ ᱮᱨᱟ ᱥᱮ ᱢᱤᱥᱨᱟ ᱠᱚ ᱪᱮᱫ ᱞᱮᱠᱟ ᱠᱟᱛᱮᱫ ᱱᱟᱯᱟᱭ ᱰᱟᱦᱟᱨ ᱛᱮᱠᱚ ᱪᱟᱞᱟᱜ ᱢᱟ ᱥᱮ ᱵᱚᱭᱦᱟ ᱠᱚ ᱟᱡ ᱨᱮᱱ ᱵᱚᱠᱚᱛ ᱠᱚ ᱪᱮᱫ ᱞᱮᱠᱟ ᱱᱟᱯᱟᱭ ᱰᱟᱦᱟᱨᱛᱮ ᱥᱮ ᱱᱟᱯᱟᱭ ᱠᱚ ᱠᱟᱹᱢᱤ ᱢᱟ ᱚᱱᱟ ᱠᱚ ᱧᱮᱞ ᱥᱟᱢᱴᱟᱣ ᱟᱨ ᱠᱩᱲᱤ ᱜᱤᱫᱽᱨᱟᱹ ᱦᱚᱸ ᱚᱱᱠᱟᱜᱮ ᱡᱮᱞᱮᱠᱟ ᱱᱚᱝᱠᱟ ᱠᱟᱹᱢᱤ ᱠᱚ ᱟᱭᱟᱜ ᱧᱮᱞᱛᱮ ᱟᱪᱟᱨ ᱟᱪᱚᱨᱚᱱ ᱦᱚᱲ ᱥᱟᱞᱟᱜ ᱢᱮᱥᱟ ᱥᱮ ᱵᱷᱟᱜᱮ ᱵᱮᱵᱚᱦᱟᱨ ᱟᱭᱟᱜ ᱚᱲᱟᱜ ᱫᱩᱣᱟᱹᱨ ᱨᱮᱱᱟᱜ ᱠᱟᱹᱢᱤ ᱠᱚ ᱧᱮᱞᱛᱮ ᱯᱮᱲᱟ ᱵᱮᱵᱚᱦᱟᱨ ᱠᱚ ᱧᱮᱞᱛᱮ ᱯᱮᱲᱟ ᱠᱚᱠᱚ ᱠᱩᱥᱤᱜᱼᱟ ᱠᱩᱥᱤ ᱞᱮᱱᱠᱷᱟᱱ ᱱᱟᱣᱟ ᱯᱮᱲᱟ ᱠᱚᱠᱚ ᱦᱤᱡᱩᱜᱼᱟ ᱦᱮᱡ ᱞᱮᱱᱠᱷᱟᱱ ᱩᱱᱠᱩ ᱵᱚᱱ ᱴᱷᱟᱶ ᱠᱟᱠᱚᱣᱟ ᱟᱨᱚ ᱱᱚᱝᱠᱟ ᱠᱟᱛᱮᱫ ᱟᱹᱰᱤ ᱟᱭᱢᱟ ᱮᱱᱮᱢ ᱠᱚᱠᱚ ᱫᱚᱦᱚ ᱟᱠᱟᱫᱟ ᱚᱞᱚᱜ ᱯᱟᱲᱦᱟᱣ ᱠᱟᱛᱮᱫ ᱱᱚᱣᱟ ᱪᱟᱠᱨᱤ ᱵᱟᱠᱨᱤ ᱠᱚᱠᱚ ᱧᱟᱢ ᱟᱠᱟᱫ ᱜᱮᱭᱟ ᱱᱚᱝᱠᱟ ᱠᱟᱛᱮᱫ ᱯᱮᱲᱟ ᱯᱟᱹᱲᱦᱟᱹ ᱴᱷᱮᱱ ᱠᱟᱛᱷᱟ ᱪᱟᱞᱟᱜᱼᱟ ᱠᱚᱲᱟ ᱜᱤᱫᱽᱨᱟᱹ ᱞᱟᱹᱜᱤᱫ ᱦᱚᱸ ᱵᱟᱹᱦᱩ ᱠᱚ ᱧᱮᱞ ᱠᱚᱣᱟ ᱡᱮ ᱩᱱᱤ ᱠᱚᱲᱟ ᱜᱤᱫᱽᱨᱟᱹ ᱫᱚ ᱟᱹᱰᱤ ᱱᱟᱯᱟᱭᱟᱭ ᱥᱮ ᱵᱷᱟᱹᱜᱤ ᱪᱟᱹᱠᱨᱤ ᱵᱟᱹᱠᱨᱤ ᱢᱮᱱᱟᱜ ᱛᱟᱭᱟ ᱚᱸᱰᱮ ᱯᱮ ᱮᱢ ᱠᱟᱭ ᱠᱷᱟᱱ ᱦᱚᱯᱚᱱ ᱮᱨᱟ ᱟᱹᱰᱤ ᱥᱩᱠᱷᱨᱮ ᱛᱟᱦᱮᱸᱱᱟᱭ ᱱᱚᱝᱠᱟ ᱠᱟᱛᱮᱫ ᱜᱮ ᱜᱳᱴᱟ ᱱᱚᱝᱠᱟ ᱫᱤᱥᱚᱢ ᱫᱤᱥᱚᱢ ᱠᱚᱲᱟ ᱜᱤᱫᱽᱨᱟᱹ ᱟᱜ ᱥᱮ ᱢᱤᱫ ᱛᱤᱨᱞᱟᱹ ᱟᱜ ᱮᱱᱮᱢ ᱯᱟᱥᱱᱟᱣ ᱟᱠᱟᱱᱟ